ᱦᱚᱸ ᱦᱮᱞᱳ ᱡᱚᱦᱟᱨ ᱜᱮ ᱜᱚᱢᱠᱮ ᱚ ᱤᱧ ᱫᱚ ᱥᱤᱢᱚᱛᱤ ᱤᱧ ᱫᱚ ᱥᱤᱢᱚᱛᱤ ᱥᱚᱨᱮᱱᱤᱧ ᱞᱟᱹᱭᱮᱜᱼᱟ ᱤᱧ ᱫᱚ ᱱᱤᱟᱹ ᱠᱩᱠᱞᱤ ᱤᱫᱤ ᱠᱟᱛᱮᱫ ᱜᱤᱧ ᱠᱚᱞ ᱟᱠᱟᱫ ᱢᱮᱭᱟ ᱡᱮ ᱟᱵᱚ ᱯᱩᱨᱵᱤ ᱥᱤᱝᱵᱷᱩᱢ ᱨᱮ ᱚᱠᱟᱴᱟᱜ ᱠᱷᱮᱸᱞᱳᱰ ᱫᱚ ᱵᱚᱱ ᱠᱷᱮᱹᱞᱮᱜᱼᱟ ᱢᱟᱱᱮ ᱚᱱᱠᱟ ᱠᱷᱮᱹᱞ ᱵᱟᱨᱮᱛᱮ ᱚᱠᱟᱴᱟᱜ ᱫᱚ ᱟᱵᱚ ᱥᱟᱱᱛᱟᱲ ᱠᱚ ᱠᱷᱮᱹᱞᱮᱜᱼᱟ ᱟᱨ ᱟᱹᱰᱤ ᱵᱷᱟᱜᱮ ᱠᱚ ᱠᱷᱮᱹᱞᱮᱫᱟ ᱚᱱᱟ ᱨᱮᱱᱟᱜ ᱵᱟᱨᱮ ᱛᱮᱜᱮ ᱤᱧ ᱫᱚ ᱠᱩᱠᱞᱤ ᱵᱟᱠᱷᱨᱟᱛᱮᱧ ᱯᱷᱳᱱ ᱟᱠᱟᱫ ᱢᱮᱭᱟ ᱦᱳᱭ

ᱦᱚᱸ ᱟᱪᱪᱷᱟ

ᱦᱳᱭ ᱦᱳᱭ ᱦᱳᱭ ᱟᱪᱪᱷᱟ ᱦᱚᱸ ᱦᱚᱸ ᱦᱚᱸ

ᱦᱳᱭ ᱦᱳᱭ ᱦᱳᱭ ᱟᱪᱪᱷᱟ ᱟᱪᱪᱷᱟ

ᱦᱮᱸ ᱦᱮᱸ ᱟᱪᱪᱷᱟ ᱦᱮᱸ ᱦᱳᱭ

ᱟᱪᱪᱷᱟ ᱟᱪᱪᱷᱟ ᱦᱳᱭ ᱟᱹᱰᱤ ᱟᱹᱰᱤ ᱥᱟᱨᱦᱟᱣ ᱦᱳᱭ ᱟᱹᱰᱤ ᱟᱹᱰᱤ ᱥᱟᱨᱦᱟᱣ ᱜᱚᱢᱠᱮ ᱴᱷᱤᱠ ᱜᱮᱭᱟ ᱛᱚᱵᱮ ᱦᱳᱭ